ᱦᱮᱞᱳ ᱦᱮᱸ ᱚᱠᱚᱭ ᱚ ᱟᱪᱪᱷᱟ ᱟᱢ ᱜᱮᱪᱮ ᱤᱧᱟᱹᱜ ᱦᱳᱴᱮᱞ ᱨᱮ ᱫᱟᱠᱟᱢ ᱡᱚᱢ ᱞᱟᱹᱜᱤᱫ ᱵᱟᱝ ᱚ ᱟᱪᱪᱷᱟ ᱟᱪᱪᱷᱟ ᱟᱪᱪᱷᱟ ᱦᱮᱸ ᱤᱧ ᱦᱮᱸ ᱤᱧᱟᱹᱜ ᱦᱳᱴᱮᱞ ᱨᱮᱭᱟᱜ ᱧᱩᱛᱩᱢ ᱜᱮ ᱟᱭᱳ ᱵᱟᱵᱟ ᱦᱳᱴᱮᱞ ᱦᱮᱸ ᱚᱱᱟ ᱫᱚ ᱱᱤᱢᱛᱚᱞᱟ ᱪᱚᱠ ᱨᱮᱭᱟᱜ ᱦᱚᱨ ᱡᱟᱯᱟᱜ ᱨᱮᱜᱮ ᱠᱟᱱᱟ ᱥᱩᱨ ᱨᱮᱫᱚ ᱚᱱᱠᱟ ᱢᱟᱨᱟᱝ ᱢᱟᱨᱟᱝ ᱫᱚᱠᱟᱱ ᱫᱚᱦᱟᱸᱜ ᱵᱟᱹᱱᱩᱜ ᱠᱟᱫᱟ ᱠᱟᱹᱴᱤᱡ ᱠᱟᱹᱴᱤᱡ ᱫᱚᱠᱟᱱ ᱜᱮ ᱢᱮᱱᱟᱜ ᱟᱠᱟᱫᱟ ᱤᱧᱟᱹᱜ ᱫᱚᱠᱟᱱ ᱜᱮᱦᱟᱸᱜ ᱠᱟᱹᱡ ᱢᱟᱨᱟᱝ ᱧᱚᱜ ᱛᱮ ᱢᱟᱨᱟᱝ ᱧᱚᱜᱼᱟ ᱟᱨ ᱪᱮᱫ ᱚᱱᱮ ᱡᱚᱛᱚ ᱞᱮᱠᱟᱱᱟᱜ ᱜᱮ ᱡᱚᱢᱟᱜ ᱱᱚᱸᱰᱮ ᱫᱚ ᱵᱮᱵᱚᱥᱛᱟ ᱢᱮᱱᱟᱜ ᱟᱠᱟᱫᱟ ᱟᱨ ᱪᱮᱫ

ᱡᱟᱦᱟᱱ ᱚᱱᱠᱟᱱ ᱚᱥᱩᱵᱤᱫᱟ ᱠᱚᱫᱚ ᱵᱟᱝᱜᱮ ᱟᱨ ᱤᱭᱟᱹ ᱧᱮᱞ ᱢᱮ ᱡᱮ ᱱᱚᱸᱰᱮ ᱫᱚ ᱞᱟᱹᱴᱩ ᱫᱚᱠᱟᱱ ᱠᱚᱫᱚ ᱵᱟᱹᱱᱩᱜ ᱟᱠᱟᱫᱟ ᱤᱧᱟᱹᱜ ᱜᱮ ᱢᱮᱱᱟᱜ ᱟᱠᱟᱫᱟ ᱟᱨ ᱞᱟᱹᱭ ᱛᱮᱫᱚᱧ ᱵᱩᱡᱷᱟᱹᱣ ᱫᱟᱲᱮᱭᱟᱢ ᱠᱟᱱᱟ ᱥᱮ ᱵᱟᱝ ᱦᱟᱸᱜ ᱧᱮᱞ ᱢᱮ ᱢᱤᱫᱴᱟᱝ ᱚᱭᱮᱵᱽᱥᱟᱭᱤᱴᱤᱧ ᱮᱢ ᱟᱠᱟᱫ ᱢᱮᱭᱟ ᱢᱟᱱᱮ ᱢᱮᱱᱟᱜ ᱟᱠᱟᱫ ᱛᱤᱧᱟᱹ ᱚᱱᱟ ᱚᱭᱮᱵᱽᱥᱟᱭᱤᱴ ᱨᱮ ᱵᱚᱞᱚᱱ ᱢᱮ ᱮᱱᱠᱷᱟᱱ ᱜᱮᱢ ᱱᱚᱸᱰᱮᱢ ᱥᱮᱴᱮᱨ ᱫᱟᱲᱮᱭᱟᱜᱼᱟ ᱚᱭᱮᱵᱽᱥᱟᱭᱤᱴ ᱛᱮᱜᱮ ᱦᱟᱸᱜ ᱠᱷᱟᱱ ᱧᱮᱞ ᱧᱮᱞ ᱛᱮ ᱦᱤᱡᱩᱜ ᱢᱮ ᱮᱱᱠᱷᱟᱱ ᱤᱧᱟᱹᱜ ᱱᱚᱣᱟ ᱟᱭᱳᱼᱵᱟᱵᱟ ᱧᱩᱛᱩᱢᱟᱱ ᱦᱳᱴᱮᱞ ᱨᱮᱢ ᱥᱮᱴᱮᱨ ᱫᱟᱲᱮᱭᱟᱜᱼᱟ ᱢᱟ ᱛᱚᱵᱮ ᱮᱱᱠᱷᱟᱱ ᱴᱷᱤᱠ ᱜᱮᱭᱟ ᱫᱚᱦᱚᱭᱮᱫᱟᱹᱧ